ᱦᱮᱸ ᱤᱧ ᱜᱟᱫᱮᱞ ᱠᱚ ᱥᱟᱶᱛᱮᱧ ᱥᱮᱞᱮᱫ ᱟᱠᱟᱱᱟ ᱟᱨ ᱥᱮ ᱮᱢᱟᱱ ᱛᱮᱭᱟᱜ ᱠᱷᱮᱞᱳᱰ ᱨᱮᱦᱚᱸᱧ ᱠᱷᱮᱞ ᱵᱟᱲᱟ ᱠᱮᱫᱟ ᱥᱮ ᱮᱢᱟᱱ ᱛᱮᱭᱟᱜ ᱫᱟᱹᱲ ᱠᱚᱨᱮ ᱦᱚᱸᱧ ᱥᱮᱞᱮᱫ ᱵᱟᱲᱟ ᱟᱠᱟᱱᱟ ᱚᱱᱟ ᱠᱚᱨᱮ ᱦᱚᱸ ᱫᱟᱹᱲ ᱠᱚᱨᱮ ᱦᱚᱸ ᱥᱮ ᱥᱠᱩᱞ ᱠᱷᱚᱱ ᱦᱚᱸ ᱟᱞᱮ ᱫᱚ ᱠᱚ ᱤᱫᱤ ᱵᱟᱲᱟ ᱞᱮᱭᱟ ᱫᱟᱹᱲ ᱞᱟᱹᱲ ᱞᱟᱹᱜᱤᱫ ᱥᱮ ᱚᱱᱟ ᱠᱚᱦᱚᱧ ᱥᱮᱞᱮᱫ ᱞᱮᱱᱟ ᱟᱨ ᱯᱷᱟᱹᱥ ᱨᱮᱭᱟᱜ ᱤᱧ ᱟᱹᱜᱩ ᱞᱮᱫᱟ ᱯᱨᱟᱭᱤᱡᱽ ᱦᱚᱸ ᱥᱮ ᱯᱷᱟᱥ ᱨᱮᱱᱟᱜ ᱠᱚ ᱮᱢᱟ ᱫᱤᱧ ᱛᱟᱦᱮᱱᱟ ᱚᱱᱟ ᱤᱭᱟᱹᱛᱮ ᱤᱧ ᱫᱚ ᱫᱚᱞ ᱨᱮ ᱫᱟᱹᱲ ᱫᱚ ᱟᱹᱰᱤᱧ ᱠᱩᱥᱤᱭᱟᱜ ᱥᱮ ᱟᱨ ᱚᱱᱟ ᱥᱠᱩᱞ ᱠᱷᱚᱱ ᱯᱨᱳᱜᱨᱟᱢ ᱠᱚᱨᱮ ᱦᱚᱸ ᱡᱚᱛᱚ ᱞᱮᱠᱟᱱ ᱯᱨᱳᱜᱨᱟᱢ ᱨᱮᱧ ᱥᱮᱞᱮᱫ ᱫᱟᱲᱮ ᱠᱟᱣᱫᱟ ᱟᱨ ᱚᱱᱟ ᱤᱭᱟᱹᱛᱮ ᱤᱧ ᱫᱚ ᱟᱹᱰᱤ ᱠᱩᱥᱤ ᱜᱤᱧ ᱤᱭᱠᱟᱹᱣᱟ ᱟᱨ ᱦᱟᱨ ᱴᱟᱭᱤᱢ ᱜᱮ ᱤᱧ ᱫᱚ ᱨᱟᱹᱥᱠᱟᱹ ᱥᱟᱶ ᱜᱮ ᱡᱟᱦᱟᱱᱟᱜ ᱨᱮᱜᱮᱧ ᱠᱷᱮᱞᱳᱰᱟ ᱥᱮ ᱫᱟᱹᱲ ᱠᱚᱦᱚᱸ ᱡᱮᱫ ᱠᱟᱛᱮᱫ ᱜᱮᱧ ᱫᱟᱲᱟᱜ ᱟᱨ ᱡᱤᱛᱟᱹᱜ ᱜᱮᱧ ᱠᱩᱨᱩᱢᱩᱴᱩᱭᱟ ᱚᱱᱟ ᱠᱚ ᱦᱚᱸ ᱟᱨ ᱥᱳᱞᱳᱥᱚ ᱢᱤᱴᱟᱨ ᱥᱮ ᱟᱴᱥᱚ ᱢᱤᱴᱟᱨ ᱨᱮᱥ ᱦᱚᱧ ᱫᱟᱹᱲ ᱵᱟᱲᱟ ᱟᱠᱟᱫᱟ ᱟᱨ ᱥᱳᱞᱳ ᱥᱚ ᱨᱮ ᱫᱟᱹᱲ ᱠᱟᱛᱮᱫ ᱦᱚᱧ ᱡᱤᱛᱟᱹᱣ ᱵᱟᱲᱟᱣ ᱠᱟᱱᱟ ᱟᱨ ᱪᱟᱨ ᱥᱚ ᱢᱤᱴᱟᱨ ᱨᱮ ᱡᱤᱛᱟᱹᱣ ᱠᱟᱛᱮᱫ ᱦᱚᱧ ᱫᱟᱹᱲ ᱡᱤᱛᱟᱹᱣ ᱵᱟᱲᱟ ᱟᱠᱟᱱ ᱜᱮᱭᱟ ᱟᱨ ᱯᱚᱸᱪᱟᱥ ᱢᱤᱴᱟᱨ ᱫᱟᱹᱲ ᱨᱮᱦᱚᱧ ᱡᱤᱛᱟᱹᱣ ᱵᱟᱲᱟ ᱟᱠᱟᱱ ᱜᱮᱭᱟ ᱚᱱᱟ ᱠᱚ ᱨᱮᱱᱟᱜ ᱯᱨᱟᱭᱤᱡᱽ ᱤᱧ ᱟᱹᱜᱩ ᱵᱟᱲᱟᱣ ᱠᱟᱫᱟ ᱛᱷᱟᱹᱨᱤ ᱠᱚ ᱥᱮ ᱮᱢᱟᱱ ᱛᱮᱭᱟᱜ ᱯᱨᱟᱭᱤᱡᱽ ᱠᱚᱧ ᱟᱹᱜᱩ ᱵᱟᱲᱟᱣ ᱠᱟᱫᱟ ᱚᱱᱟ ᱤᱭᱟᱹᱛᱮ ᱤᱧ ᱫᱚ ᱨᱮᱥ ᱫᱚ ᱟᱹᱰᱤ ᱜᱮᱧ ᱨᱟᱹᱥᱠᱟᱹᱧ ᱟᱹᱭᱠᱟᱹᱣᱟ ᱟᱨ ᱟᱹᱰᱤ ᱠᱩᱥᱤᱧ ᱟᱹᱭᱠᱟᱹᱣᱟ ᱚᱱᱟ ᱤᱭᱟᱹᱛᱮ